ᱦᱮᱸ ᱦᱮᱞᱳ ᱡᱚᱦᱟᱨ ᱜᱮ ᱤᱧ ᱱᱚᱰᱮ ᱥᱟᱱᱛᱩᱨ ᱠᱷᱚᱱ ᱢᱮᱱᱫᱟ ᱤᱞᱟᱛᱤ ᱦᱮᱸ ᱢᱚᱡᱽ ᱜᱮ ᱟᱯᱮ ᱜᱮ ᱟᱢ ᱱᱟᱣᱟᱰᱤ ᱨᱮᱱ ᱠᱷᱩᱫᱤᱨᱟᱢ ᱥᱚᱨᱮᱱ ᱢᱟᱺᱡᱷᱤ ᱦᱟᱲᱟᱢ ᱠᱟᱱ ᱜᱮᱭᱟᱢ ᱛᱚ ᱫᱚᱨᱠᱟᱨ ᱫᱚ ᱵᱚᱞᱮ ᱪᱮᱫ ᱟᱯᱮ ᱥᱮᱫ ᱫᱤᱥᱚᱢ ᱠᱚ ᱪᱮᱫ ᱞᱮᱠᱟ ᱦᱮᱸ ᱟᱞᱮ ᱥᱮᱫ ᱫᱚ ᱵᱟᱝᱜᱟᱞ ᱥᱩᱨ ᱜᱮᱛᱮ ᱛᱷᱚᱲᱟ ᱴᱷᱤᱠ ᱧᱚᱜ ᱜᱮ ᱟᱭᱠᱟᱹᱜ ᱠᱟᱱᱟ ᱰᱤᱯ ᱠᱚᱠᱚ ᱵᱟᱹᱭᱥᱟᱹᱣ ᱵᱟᱲᱟ ᱟᱠᱟᱫ ᱛᱮ ᱦᱮᱸᱻ ᱥᱮ ᱱᱚᱜᱼᱚᱭ ᱜᱷᱟᱥ ᱠᱚᱦᱚᱸ ᱫᱟᱜ ᱟᱠᱟᱫ ᱛᱮ ᱥᱟᱜᱮᱱ ᱧᱚᱜ ᱟᱠᱟᱱᱟ ᱥᱮ ᱢᱮᱨᱚᱢ ᱵᱷᱤᱰᱤ ᱠᱚᱦᱚᱸ ᱢᱚᱡᱽ ᱜᱮᱠᱚ ᱟᱹᱛᱤᱧ ᱵᱟᱲᱟᱭᱮᱫ ᱛᱟᱞᱮᱭᱟ ᱰᱟᱝᱨᱟ ᱠᱚᱦᱚᱸ ᱦᱮᱸ ᱦᱮᱸ ᱦᱮᱸ ᱦᱮᱸ ᱟᱫᱚ ᱟᱢ ᱢᱟ ᱢᱟᱺᱡᱷᱤ ᱦᱟᱲᱟᱢ ᱠᱟᱱᱮᱢ ᱟᱫᱚ ᱟᱯᱮ ᱥᱮᱫ ᱫᱚ ᱪᱮᱫ ᱞᱮᱠᱟ ᱱᱮᱛᱟᱨ ᱫᱚ ᱫᱤᱥᱚᱢ ᱠᱚᱫᱚ ᱯᱟᱹᱧᱪᱤ ᱥᱟᱹᱲᱤ ᱠᱚᱫᱚ ᱠᱚ ᱵᱟᱸᱫᱮᱭᱮᱫᱟᱥᱮ ᱵᱟᱝ ᱟᱵᱚ ᱫᱚ ᱟᱹᱰᱤ ᱫᱤᱱ ᱨᱮᱱ ᱦᱚᱲ ᱠᱟᱱᱟ ᱵᱚᱱ ᱛᱷᱚ ᱪᱮᱫ ᱞᱮᱠᱟ ᱥᱮᱫᱟᱭ ᱦᱚᱲ ᱡᱮᱭᱥᱮ ᱡᱤᱠᱤᱴ ᱵᱟᱝ ᱛᱟᱦᱮᱸ ᱠᱟᱱ ᱛᱟᱵᱚᱱᱟ ᱪᱟᱯᱯᱚᱞ ᱵᱟᱝ ᱛᱟᱦᱮᱸ ᱠᱟᱱ ᱛᱟᱵᱚᱱᱟ ᱟᱹᱰᱤ ᱟᱹᱰᱤ ᱠᱚᱵᱚᱱ ᱥᱟᱦᱟᱣ ᱟᱹᱜᱩ ᱟᱠᱟᱫᱟ ᱞᱚᱞᱚ ᱥᱤᱛᱩᱝ ᱚᱱᱠᱟ ᱛᱮᱜᱮ ᱵᱚᱱ ᱛᱟᱲᱟᱢ ᱟᱹᱜᱩ ᱟᱠᱟᱫᱟ ᱥᱮᱵᱚᱱ ᱵᱟᱯᱞᱟ ᱟᱹᱜᱩ ᱟᱠᱟᱫ ᱟᱵᱚᱱ ᱵᱮᱜᱚᱨ ᱡᱮᱠᱮᱴ ᱦᱚᱨᱚᱜ ᱛᱮᱜᱮ ᱱᱮᱛᱟᱨ ᱠᱚᱫᱚ ᱵᱟᱠᱚ ᱛᱟᱦᱮᱱᱟ ᱦᱮᱸ ᱟᱨ ᱟᱹᱰᱤ ᱫᱤᱱ ᱨᱮᱱ ᱦᱚᱲ ᱫᱚ ᱯᱟᱹᱧᱪᱤ ᱞᱩᱝᱜᱤ ᱜᱮᱠᱚ ᱵᱟᱸᱫᱮᱭᱮᱫ ᱛᱟᱦᱮᱱᱟ ᱪᱮᱫᱟᱜ ᱥᱮ ᱮᱱᱛᱮᱫ ᱟᱵᱚᱣᱟᱜ ᱠᱟᱱᱟ ᱟᱵᱚ ᱥᱟᱱᱛᱟᱲ ᱥᱚᱢᱟᱡᱽ ᱨᱮᱱᱟᱜ ᱠᱟᱱᱟ ᱞᱩᱝᱜᱤ ᱯᱟᱹᱧᱪᱤ ᱫᱚ ᱟᱹᱫᱤᱵᱟᱹᱥᱤᱭᱟᱜ ᱠᱟᱱᱟ ᱵᱟᱠᱚ ᱟᱫ ᱮᱫ ᱛᱟᱦᱮᱸᱫᱼᱟ ᱦᱮᱸ ᱥᱮ ᱢᱟᱺᱡᱷᱤ ᱦᱟᱲᱟᱢ ᱢᱟᱺᱡᱷᱤ ᱵᱩᱲᱦᱤ ᱠᱚ ᱱᱟᱭᱠᱮ ᱵᱩᱲᱦᱤ ᱦᱟᱲᱟᱢ ᱠᱚ ᱯᱟᱹᱧᱪᱤ ᱞᱩᱝᱜᱤ ᱜᱮᱠᱚ ᱰᱮᱸᱜᱟᱭᱟ ᱥᱮᱠᱚ ᱯᱩᱡᱟᱹ ᱯᱟᱴᱟ ᱦᱮᱸ ᱦᱮᱸ ᱟᱵᱚ ᱵᱟᱦᱟ ᱢᱮᱱᱟᱜ ᱛᱟᱵᱚᱱᱟ ᱥᱚᱦᱚᱨᱟᱭ ᱢᱮᱱᱟᱜ ᱛᱟᱵᱚᱱᱟ ᱤᱥᱠᱮ ᱵᱟᱫ ᱮᱢᱟᱱ ᱛᱮᱭᱟᱜ ᱟᱵᱚ ᱥᱟᱱᱛᱟᱲ ᱦᱚᱯᱚᱱᱟᱜ ᱫᱚ ᱢᱮᱱᱟᱜ ᱛᱟᱵᱚᱱᱟ ᱦᱮᱸ ᱢᱟ ᱛᱚᱵᱮ ᱫᱚᱦᱚ ᱠᱟᱜ ᱠᱟᱹᱱᱟᱹᱧ ᱟᱵᱟᱨ ᱦᱟᱸᱜ ᱚᱱᱠᱟᱜᱮ ᱦᱮᱸ